ᱟᱛᱩ ᱚᱲᱟᱜ ᱨᱮᱫᱚ ᱡᱚᱛᱚ ᱪᱟᱹᱥᱤ ᱠᱚᱨᱮᱱ ᱜᱮ ᱥᱤᱢ ᱥᱩᱠᱨᱤ ᱢᱮᱨᱚᱢ ᱠᱚ ᱥᱮ ᱮᱢᱟᱱ ᱡᱤᱵᱽ ᱠᱚᱠᱚ ᱟᱹᱥᱩᱞᱮᱫ ᱠᱚᱣᱟ ᱟᱨ ᱩᱱᱠᱩ ᱫᱚ ᱟᱭᱢᱟ ᱜᱚᱴᱮᱱ ᱥᱚᱢᱚᱭ ᱟᱭᱢᱟ ᱨᱚᱠᱚᱢ ᱨᱩᱣᱟᱹ ᱦᱟᱹᱥᱩ ᱯᱟᱲᱟᱜ ᱠᱟᱱᱟ ᱚᱱᱠᱟ ᱞᱮᱠᱟᱜᱮ ᱡᱚᱠᱷᱚᱱ ᱥᱤᱢ ᱥᱩᱠᱨᱤ ᱥᱮ ᱢᱮᱨᱚᱢ ᱠᱚ ᱠᱚ ᱨᱩᱣᱟᱹ ᱞᱮᱱᱠᱷᱟᱱ ᱫᱚ ᱢᱤᱢᱤᱫ ᱨᱚᱠᱚᱢ ᱨᱟᱱ ᱛᱮ ᱥᱮ ᱢᱤᱫ ᱨᱚᱠᱚᱢ ᱩᱯᱟᱹᱭᱛᱮ ᱩᱱᱠᱩ ᱫᱚ ᱵᱮᱥ ᱠᱚ ᱦᱩᱭᱩᱜᱼᱟ ᱡᱮᱢᱚᱱ ᱥᱤᱢ ᱠᱚ ᱨᱩᱣᱟᱹ ᱞᱮᱱᱠᱷᱟᱱ ᱫᱚ ᱩᱱᱠᱩ ᱫᱚ ᱫᱟᱠᱟ ᱥᱮ ᱪᱟᱣᱞᱮ ᱠᱚᱨᱮᱜ ᱥᱤᱢ ᱨᱟᱱ ᱨᱟᱱ ᱢᱮᱥᱟ ᱠᱟᱛᱮᱫ ᱡᱚᱢ ᱦᱚᱪᱚ ᱠᱚ ᱦᱩᱭᱩᱜᱼᱟ ᱟᱨ ᱢᱮᱨᱚᱢ ᱥᱮ ᱥᱩᱠᱨᱤ ᱠᱚᱠᱚ ᱜᱷᱟᱣ ᱞᱮᱱᱠᱷᱟᱱ ᱩᱱᱠᱩ ᱫᱚ ᱢᱤᱫ ᱫᱷᱚᱨᱚᱱ ᱨᱮᱭᱟᱜ ᱯᱷᱤᱱᱟᱭᱤᱞ ᱧᱟᱢᱚᱜᱼᱟ ᱚᱱᱟ ᱞᱟᱜᱟᱣ ᱠᱚ ᱠᱷᱟᱱᱜᱮ ᱩᱱᱠᱩ ᱫᱚ ᱚᱱᱟ ᱜᱷᱟᱣ ᱠᱷᱚᱡ ᱠᱚ ᱵᱟᱧᱪᱟᱜᱼᱟ ᱥᱮ ᱚᱱᱟ ᱪᱟᱵᱟᱜ ᱛᱟᱠᱚᱣᱟ ᱟᱨ ᱛᱟᱨᱯᱚᱨᱮ ᱠᱷᱚᱱᱜᱮ ᱩᱱᱠᱩ ᱫᱚ ᱥᱩᱥᱛᱷᱚ ᱵᱷᱟᱵᱮ ᱠᱚ ᱛᱟᱦᱮᱱᱟ ᱟᱨ ᱱᱚᱝᱠᱟᱢ ᱵᱩᱡᱽ ᱫᱟᱲᱮᱭᱟᱠᱚ ᱠᱷᱟᱡ ᱜᱮ ᱪᱟᱹᱥᱤ ᱠᱚᱨᱮᱱ ᱪᱟᱹᱥᱤ ᱚᱲᱟᱜ ᱨᱮᱱ ᱡᱤᱵᱽ ᱠᱚᱠᱚ ᱢᱚᱡᱽ ᱠᱚ ᱛᱟᱦᱮᱱᱟ ᱟᱴ ᱥᱮ ᱤᱧ ᱡᱤᱵᱽ ᱠᱚᱠᱚ ᱵᱟᱧᱪᱟᱜ ᱛᱟᱠᱚᱣᱟ ᱟᱨ ᱡᱤᱵᱤᱠᱟ ᱦᱚᱸ ᱢᱚᱡᱽᱜᱮ ᱦᱩᱭᱩᱜ ᱛᱟᱠᱚᱣᱟ